ᱟᱞᱮ ᱴᱚᱞᱟ ᱨᱮ ᱧᱩᱛᱩᱢᱟᱱᱟᱜ ᱡᱟᱭᱜᱟ ᱢᱮᱱᱟᱜᱼᱟ ᱯᱩᱨᱩᱞᱤᱭᱟᱹ ᱡᱮᱞᱟ ᱨᱮ ᱞᱩᱜᱩ ᱵᱩᱨᱩ ᱞᱩᱜᱩ ᱵᱩᱨᱩ ᱢᱮᱱᱟᱜᱼᱟ ᱥᱮᱸᱫᱮᱨᱟᱭᱠᱚ ᱥᱮᱸᱫᱽᱨᱟᱭᱟᱠᱚ ᱵᱟᱹᱭᱥᱟᱹᱠᱷ ᱯᱩᱨᱱᱤᱢᱟ ᱫᱤᱥᱚᱢ ᱨᱮᱱ ᱦᱚᱲ ᱦᱮᱡ ᱠᱟᱛᱮᱫ ᱥᱮᱸᱫᱽᱨᱟᱭᱟᱠᱚ ᱫᱩᱲᱩᱵ ᱟᱠᱚ ᱟᱨ ᱜᱟᱞᱢᱟᱨᱟᱣ ᱠᱟᱛᱮᱫ ᱵᱩᱨᱩ ᱠᱚ ᱥᱮᱸᱫᱽᱨᱟᱭᱟ ᱵᱩᱨᱩ ᱥᱮᱸᱫᱽᱨᱟ ᱠᱟᱛᱮᱫ ᱦᱤᱡᱩᱜᱼᱟᱠᱚ ᱟᱞᱮ ᱫᱤᱥᱚᱢ ᱜᱟᱞᱢᱟᱨᱟᱣᱟᱠᱚ ᱛᱤᱦᱤᱧ ᱫᱚᱵᱚᱱ ᱛᱟᱦᱮᱱᱟ ᱟᱨ ᱵᱚᱱ ᱥᱮᱱᱚᱜᱼᱟ ᱟᱵᱚ ᱫᱤᱥᱚᱢ ᱛᱮ ᱟᱨ ᱵᱩᱨᱩ ᱨᱮᱱᱟᱜ ᱧᱩᱛᱩᱢ ᱫᱚ ᱦᱩᱭᱩᱜ ᱠᱟᱱᱟ ᱟᱡᱳᱭᱫᱤᱭᱟᱹ ᱥᱮᱸᱫᱽᱨᱟ ᱛᱚ ᱦᱩᱭᱩᱜ ᱠᱟᱱ ᱛᱤᱧᱟᱹ ᱥᱮᱵᱟᱝ